ᱜᱚᱝᱠᱮ ᱟᱹᱵᱤᱱ ᱫᱚ ᱢᱟᱱᱮ ᱨᱮᱞ ᱨᱤᱱᱤᱡ ᱠᱟᱥᱴᱚᱢᱟᱨ ᱤᱭᱟᱹ ᱠᱟᱱᱟᱵᱤᱱ ᱡᱮ ᱤᱧ ᱚᱱᱟ ᱠᱳᱞᱠᱟᱛᱟ ᱠᱷᱚᱱ ᱦᱮᱡ ᱮᱱᱟ ᱢᱟᱱᱮ ᱦᱤᱡᱩᱜ ᱠᱟᱱᱟ ᱴᱨᱮᱱᱛᱮ ᱟᱨ ᱴᱨᱮᱱ ᱨᱮᱱᱟᱜ ᱥᱩᱵᱤᱫᱷᱟ ᱨᱮᱱᱟᱜ ᱪᱮᱫ ᱟᱨ ᱟᱹᱰᱤ ᱤᱭᱟᱹ ᱫᱤᱥᱚᱢᱛᱤᱧ ᱦᱮᱡ ᱮᱱᱟ ᱟᱛᱳ ᱫᱤᱥᱚᱢᱛᱤᱧ ᱦᱮᱡ ᱮᱱᱟ ᱦᱤᱡᱩᱜ ᱠᱟᱱᱟ ᱟᱹᱰᱤ ᱚᱥᱩᱵᱤᱫᱷᱟ ᱜᱮ ᱢᱮᱱᱟᱜᱼᱟ ᱟᱨ ᱚᱱᱟ ᱠᱷᱚᱱᱟᱜ ᱪᱮᱫ ᱟᱨ ᱥᱩᱵᱤᱫᱟ ᱛᱮ ᱤᱭᱟᱹ ᱞᱮᱠᱷᱟᱱ ᱫᱚ ᱥᱩᱵᱤᱫᱷᱟ ᱛᱤᱧ ᱦᱤᱡᱩᱜᱼᱟ ᱫᱤᱥᱚᱢ ᱛᱮ ᱟᱨ ᱱᱚᱸᱰᱮᱢᱟ ᱟᱹᱰᱤ ᱮᱴᱠᱮᱴᱚᱬᱮ ᱜᱮ ᱵᱩᱡᱷᱟᱹᱣ ᱠᱮᱜᱼᱟ ᱟᱨ ᱨᱮᱞ ᱨᱮᱢᱟ ᱴᱨᱮᱱ ᱛᱮᱢᱟ ᱟᱹᱰᱤ ᱮᱴᱠᱮᱼᱴᱚᱬᱮᱜᱤᱧ ᱵᱩᱡᱷᱟᱹᱣ ᱠᱮᱫᱟ ᱟᱨ ᱚᱱᱟ ᱠᱷᱚᱱᱟᱜ ᱪᱮᱫ ᱥᱩᱵᱤᱫᱷᱟ ᱫᱚ ᱪᱮᱫᱼᱛᱮ ᱟᱨ ᱤᱭᱟᱹ ᱦᱮᱡ ᱞᱮᱱᱠᱷᱟᱱ ᱥᱩᱵᱤᱫᱷᱟ ᱵᱩᱡᱷᱟᱹᱜᱼᱟ ᱚᱱᱟᱛᱮ